ᱦᱮᱸ ᱟᱞᱮ ᱚᱲᱟᱜ ᱨᱮ ᱵᱟᱯᱞᱟ ᱦᱩᱭᱩᱜᱼᱟ ᱤᱧ ᱫᱟᱫᱟ ᱞᱮ ᱵᱟᱯᱞᱟ ᱠᱮᱫᱮᱭᱟ ᱟᱹᱰᱤ ᱠᱟᱡᱟᱠ ᱞᱮ ᱨᱟᱹᱥᱠᱟᱹᱜᱼᱟ ᱤᱧ ᱦᱤᱞᱤ ᱨᱮᱱ ᱯᱮᱲᱟ ᱠᱚ ᱢᱮᱱᱟᱜ ᱠᱚᱣᱟ ᱥᱟᱺᱜᱤᱧ ᱥᱟᱺᱜᱤᱧ ᱛᱮ ᱯᱮᱲᱟ ᱠᱚᱞᱮ ᱱᱮᱣᱛᱟ ᱠᱚᱣᱟ ᱤᱧ ᱵᱚᱭᱦᱟ ᱛᱟᱠᱚ ᱢᱮᱱᱟᱜ ᱠᱚᱣᱟ ᱵᱚᱭᱦᱟ ᱠᱩᱲᱤ ᱩᱱᱠᱩ ᱠᱚᱞᱮ ᱱᱮᱣᱛᱟ ᱠᱚᱣᱟ ᱦᱤᱡᱩᱜᱼᱟ ᱠᱚ ᱟᱨ ᱵᱟᱯᱞᱟ ᱨᱮ ᱢᱤᱫ ᱥᱚᱸᱜᱮ ᱛᱮᱞᱮ ᱡᱚᱢᱟ ᱥᱮᱛᱟᱜ ᱵᱮᱲᱟ ᱞᱮ ᱡᱚᱢᱟ ᱫᱟᱠᱟ ᱩᱛᱩ ᱫᱟᱠᱟ ᱛᱤᱠᱤᱱ ᱞᱮ ᱡᱚᱢᱟ ᱢᱤᱫ ᱥᱟᱶᱛᱮ ᱟᱹᱰᱤ ᱨᱟᱹᱥᱠᱟᱹ ᱟᱹᱭᱠᱟᱹᱜᱼᱟ ᱟᱹᱭᱩᱵ ᱥᱮᱫ ᱦᱚᱸᱞᱮ ᱡᱚᱢᱟ ᱢᱤᱫ ᱥᱚᱸᱜᱮ ᱛᱮ ᱡᱚᱛᱚ ᱦᱚᱲ ᱟᱛᱳ ᱠᱚᱨᱮᱱ ᱦᱚᱲ ᱟᱨᱚ ᱵᱷᱚᱡᱽ ᱫᱟᱠᱟ ᱦᱩᱭᱩᱜᱼᱟ ᱵᱷᱚᱡᱟᱞᱮ ᱵᱷᱚᱡᱽ ᱫᱟᱠᱟ ᱛᱮᱭᱟᱨᱟᱞᱮ ᱡᱚᱢᱟᱞᱮ ᱡᱤᱞ ᱩᱛᱩ ᱥᱚᱵᱡᱤ ᱩᱛᱩ ᱫᱚᱭ ᱢᱤᱥᱴᱤ ᱯᱟᱯᱚᱲ ᱚᱱᱟ ᱠᱚ ᱢᱤᱫ ᱥᱚᱸᱜᱮ ᱛᱮᱞᱮ ᱡᱚᱢᱟ ᱟᱹᱰᱤ ᱨᱟᱹᱥᱠᱟᱹ ᱛᱮᱞᱮ ᱡᱚᱢᱟ ᱟᱹᱰᱤ ᱨᱟᱹᱥᱠᱟᱹ ᱜᱮᱞᱮ ᱛᱟᱦᱮᱱᱟ ᱨᱟᱹᱥᱠᱟᱹᱜᱼᱟᱞᱮ ᱠᱟᱡᱟᱠ